ᱟᱞᱮ ᱱᱤᱭᱟᱹ ᱠᱚᱨᱮ ᱫᱚ ᱢᱟᱱᱮ ᱪᱮᱬᱮ ᱠᱚ ᱢᱮᱱᱟᱜ ᱠᱚᱜᱮᱭᱟ ᱢᱤᱨᱩ ᱪᱮᱬᱮ ᱯᱟᱣᱨᱟ ᱪᱮᱬᱮ ᱟᱨ ᱵᱟᱝ ᱱᱩᱠᱩ ᱜᱷᱟᱲᱣᱟ ᱪᱮᱬᱮ ᱠᱚᱦᱚᱸ ᱢᱮᱱᱟᱜ ᱠᱚᱣᱟ ᱪᱮᱬᱮ ᱠᱤᱥᱱᱤ ᱠᱚ ᱢᱮᱱᱟᱜ ᱠᱚᱣᱟ ᱥᱮᱛᱟᱜ ᱵᱮᱲᱟ ᱟᱹᱰᱤ ᱱᱟᱯᱟᱭ ᱠᱚ ᱪᱮᱨᱚᱵᱮᱨᱚ ᱠᱚ ᱨᱟᱜᱟ ᱟᱨ ᱢᱟᱱᱮ ᱥᱮᱛᱟᱜ ᱡᱚᱦᱚᱜ ᱵᱮᱨᱮᱫ ᱛᱟᱨᱟᱜᱮ ᱩᱱᱠᱩᱭᱟᱜ ᱪᱮᱬᱮ ᱨᱟᱜ ᱮᱢ ᱟᱸᱡᱚᱢᱟ ᱟᱹᱰᱤ ᱱᱟᱯᱟᱭ ᱵᱩᱡᱷᱟᱹᱜᱼᱟ ᱦᱚᱲᱢᱚ ᱠᱚ ᱡᱤᱭᱟᱹᱲ ᱜᱮ ᱵᱩᱡᱷᱟᱹᱜᱼᱟ ᱟᱨ ᱥᱟᱶᱛᱮ ᱢᱮᱱᱢᱮ ᱟᱞᱮ ᱦᱚᱸ ᱟᱹᱰᱤ ᱨᱟᱹᱥᱠᱟᱹ ᱛᱮᱜᱮ ᱫᱤᱱ ᱵᱤᱛᱟᱹᱜ ᱛᱟᱞᱮᱭᱟ ᱟᱨ ᱟᱞᱮ ᱦᱚᱸ ᱱᱚᱣᱟ ᱨᱟᱹᱥᱠᱟᱹ ᱨᱚᱢᱚᱡᱽ ᱨᱮᱜᱮᱞᱮ ᱛᱟᱦᱮᱱᱟ ᱠᱟᱹᱢᱤ ᱠᱚᱦᱚᱸ ᱱᱟᱞᱦᱟ ᱠᱚᱦᱚᱸ ᱵᱮᱥ ᱛᱮᱜᱮᱞᱮ ᱪᱟᱞᱟᱜᱼᱟ ᱟᱨ ᱵᱟᱝ ᱱᱚᱣᱟ ᱢᱟᱱᱮ ᱪᱮᱬᱮ ᱠᱚ ᱨᱮᱭᱟᱜ ᱠᱟᱛᱷᱟ ᱫᱚ ᱱᱚᱜᱼᱚᱭ ᱯᱟᱣᱨᱟ ᱪᱮᱬᱮ ᱦᱚᱸ ᱟᱵᱚ ᱟᱛᱳᱨᱮ ᱢᱟᱱᱮ ᱚᱲᱟᱜᱼᱫᱩᱣᱟᱹᱨ ᱨᱮ ᱱᱟᱯᱟᱭ ᱜᱮ ᱦᱮᱱᱟᱜ ᱠᱚᱣᱟ ᱢᱟᱱᱮ ᱩᱱᱠᱩᱭᱟᱜ ᱵᱤᱥᱚᱭ ᱛᱮ ᱟᱹᱰᱤ ᱱᱟᱯᱟᱭ ᱢᱟᱱᱮ ᱥᱮᱫᱟᱭ ᱠᱚ ᱢᱮᱱᱟ ᱦᱟᱯᱲᱟᱢ ᱠᱚᱦᱚᱸ ᱟᱨ ᱟᱵᱚᱨᱮᱱ ᱜᱚᱲᱚᱢ ᱦᱟᱲᱟᱢ ᱜᱚᱲᱚᱢ ᱵᱩᱰᱷᱤ ᱠᱚᱦᱚᱸ ᱢᱟᱱᱮ ᱯᱟᱣᱨᱟ ᱪᱮᱬᱮ ᱫᱚ ᱠᱟᱛᱷᱟ ᱦᱩᱭᱩᱜ ᱠᱟᱱᱟ ᱟᱹᱰᱤ ᱱᱟᱯᱟᱭ ᱥᱮᱛᱟᱜ ᱢᱮᱱᱢᱮ ᱩᱱᱠᱩ ᱦᱚᱸᱠᱚ ᱠᱩᱠᱩᱰᱩᱵᱩᱨ ᱟᱵᱚᱱᱟ ᱟᱨ ᱢᱟᱱᱮ ᱟᱹᱰᱤ ᱥᱟᱹᱜᱩᱱ ᱨᱤᱱ ᱤᱭᱟᱹ ᱠᱟᱱᱟ ᱠᱚ ᱢᱮᱱᱛᱮ ᱠᱚ ᱢᱮᱱᱟ ᱚᱱᱠᱟ ᱟᱫᱚ ᱩᱱᱠᱩᱣᱟᱜ ᱵᱤᱥᱚᱭ ᱛᱮ ᱟᱹᱰᱤ ᱱᱟᱯᱟᱭ ᱢᱟᱱᱮ ᱤᱭᱟᱹ ᱦᱚᱸ ᱡᱟᱦᱟᱸ ᱛᱤᱥᱚᱜ ᱯᱮᱲᱟ ᱯᱩᱨᱵᱷᱩ ᱠᱚᱠᱚ ᱦᱤᱡᱩᱜᱼᱟ ᱟᱨ ᱩᱱᱠᱩ ᱦᱚᱸ ᱱᱟᱯᱟᱭ ᱛᱮᱜᱮ ᱢᱮᱱ ᱢᱮ ᱥᱩᱠ ᱥᱟᱱᱛᱤ ᱨᱮᱜᱮ ᱠᱚ ᱯᱮᱲᱟ ᱠᱚᱵᱚ ᱵᱮᱵᱚᱦᱟᱨ ᱠᱚᱣᱟ ᱟᱨ ᱱᱟᱯᱟᱭ ᱛᱮᱜᱮ ᱵᱚ ᱡᱚᱛᱚᱣ ᱟᱜᱵᱚᱱ ᱯᱩᱨᱚᱱᱚᱜᱼᱟ ᱢᱮᱱᱛᱮ ᱟᱨ ᱚᱱᱟᱛᱮ ᱪᱮᱬᱮᱼᱪᱤᱯᱨᱩ ᱫᱚ ᱟᱹᱰᱤ ᱱᱟᱯᱟᱭ ᱨᱮᱱ ᱠᱟᱱᱟ ᱠᱚ ᱟᱨ ᱟᱹᱰᱤ ᱱᱟᱯᱟᱭ ᱜᱮᱵᱚᱱ ᱤᱭᱟᱹ ᱠᱚᱣᱟ ᱵᱩᱡᱷᱟᱹᱣ ᱠᱚᱣᱟ ᱢᱟᱱᱮ